ᱦᱮᱞᱳ ᱱᱚᱣᱟ ᱫᱚ ᱢᱤᱫ ᱚᱴᱳ ᱰᱟᱭᱵᱷᱟᱨᱟᱜ ᱱᱟᱢᱵᱟᱨ ᱠᱟᱱᱟ ᱢᱤᱫ ᱜᱷᱟᱹᱲᱤᱡ ᱞᱟᱦᱟ ᱡᱟᱦᱟᱧ ᱯᱷᱳᱱ ᱞᱮᱫᱟ ᱤᱧ ᱵᱟᱲᱟᱭ ᱡᱚᱝ ᱞᱟᱹᱜᱤᱫᱚᱜ ᱠᱟᱱ ᱛᱟᱦᱮᱱᱟ ᱡᱮ ᱥᱤᱴᱤ ᱥᱮᱱᱴᱟᱨ ᱠᱷᱚᱱ ᱤᱧ ᱜᱳᱯᱟᱞᱢᱟᱴᱷ ᱤᱧ ᱪᱟᱞᱟᱜᱼᱟ ᱢᱮᱱᱠᱷᱟᱱ ᱤᱧᱮ ᱴᱟᱭᱤᱢ ᱟᱹᱫᱤᱧ ᱛᱟᱦᱮᱱᱟ ᱱᱤᱛ ᱦᱚᱸ ᱵᱟᱭ ᱦᱮᱡ ᱵᱟᱭ ᱦᱤᱡᱩᱜ ᱠᱟᱱᱟ ᱩᱱᱤ ᱠᱟᱱ ᱜᱮᱭᱟᱢ ᱛᱚ ᱟᱪᱪᱷᱟ ᱱᱤᱛᱚᱜ ᱟᱢ ᱚᱠᱟᱨᱮ ᱢᱮᱱᱟᱜ ᱢᱮᱭᱟ ᱴᱷᱤᱠ ᱜᱮᱭᱟ ᱟᱨ ᱛᱤᱱᱟᱹᱜ ᱜᱷᱟᱹᱲᱤᱡ ᱥᱚᱢᱚᱭ ᱞᱟᱜᱟᱣ ᱢᱮᱭᱟ ᱤᱧ ᱢᱟ ᱟᱹᱰᱤ ᱜᱷᱟᱹᱲᱤᱡ ᱜᱤᱧ ᱛᱤᱸᱜᱩᱭᱮᱱ ᱟᱢ ᱦᱮᱡ ᱫᱟᱲᱮᱭᱟᱜᱼᱟᱢ ᱥᱮ ᱵᱟᱝ ᱠᱟᱹᱴᱤᱡ ᱡᱩᱫᱤ ᱱᱟᱯᱟᱭ ᱥᱟᱺᱦᱤᱡ ᱮᱢ ᱞᱟᱹᱭ ᱠᱮᱭᱟ ᱛᱟᱦᱞᱮ ᱠᱷᱱᱡ ᱤᱧ ᱦᱚᱧ ᱵᱩᱡᱽ ᱠᱮᱭᱟ ᱛᱟᱦᱞᱮ ᱠᱷᱟᱱ ᱮᱴᱟᱜ ᱚᱴᱳ ᱫᱚ ᱵᱟᱝ ᱧᱮᱞ ᱦᱩᱭ ᱠᱚᱜ ᱛᱤᱧᱟᱹ ᱤᱧ ᱢᱤᱱᱟᱹᱧᱟ ᱚᱱᱟ ᱥᱤᱴᱤ ᱥᱮᱱᱴᱟᱨ ᱨᱮᱱᱟᱜ ᱵᱟᱲᱮ ᱵᱩᱴᱟᱹᱨᱮ ᱴᱷᱤᱠ ᱚᱱᱟ ᱡᱟᱭᱜᱟ ᱨᱮᱜᱮᱢ ᱦᱤᱡᱩᱜᱼᱟ ᱛᱟᱦᱞᱮ ᱠᱷᱟᱱ ᱤᱧ ᱟᱨ ᱛᱤᱱᱟᱹᱜ ᱜᱷᱟᱹᱲᱤᱡ ᱤᱧ ᱚᱯᱮᱠᱠᱷᱟ ᱢᱮᱭᱟ ᱴᱷᱤᱠ ᱜᱮᱭᱟ ᱛᱚᱵᱮ ᱪᱟᱬ ᱛᱮᱢ ᱦᱮᱡ ᱞᱮᱱᱠᱷᱟᱱ ᱠᱷᱩᱵᱽ ᱱᱟᱯᱟᱭᱚᱜᱼᱟ ᱤᱧᱟᱹᱝ ᱦᱚᱸ ᱠᱷᱩᱵᱽ ᱛᱟᱲᱟ ᱢᱮᱱᱟᱜ ᱛᱤᱧᱟᱹ